ᱦᱮᱸ ᱦᱮᱞᱳ ᱦᱮᱸ ᱤᱧ ᱨᱤᱯᱳᱴᱟᱨ ᱤᱧ ᱞᱟᱹᱭᱫᱟ ᱧᱩᱛᱩᱢ ᱛᱤᱧ ᱫᱚ ᱚᱵᱷᱤᱡᱤᱛ ᱵᱟᱥᱠᱮ ᱦᱳᱭ ᱛᱟᱦᱚᱞᱮ ᱟᱢᱟᱜ ᱧᱩᱛᱩᱢ ᱫᱚ ᱟᱪᱪᱷᱟ ᱦᱳᱭ ᱚᱠᱟ ᱦᱚᱱᱚᱛ ᱨᱮᱢ ᱛᱟᱦᱮᱱᱟ ᱟᱢ ᱫᱚ ᱵᱟᱸᱠᱩᱲᱟ ᱦᱚᱱᱚᱛ ᱨᱮᱛᱚ ᱦᱳᱭ ᱛᱟᱦᱚᱞᱮ ᱤᱧ ᱵᱟᱸᱠᱩᱲᱟ ᱦᱚᱱᱚᱛ ᱵᱟᱲᱮ ᱛᱮᱜᱮ ᱠᱤᱪᱷᱩ ᱵᱟᱲᱟᱭ ᱥᱟᱱᱟᱧ ᱠᱟᱱᱟ ᱛᱟᱦᱚᱞᱮ ᱦᱳᱭ ᱛᱟᱦᱚᱞᱮ ᱵᱟᱸᱠᱩᱲᱟ ᱦᱚᱱᱚᱛᱨᱮ ᱚᱞᱚᱜ ᱯᱟᱲᱦᱟᱣ ᱫᱤᱠ ᱫᱤᱭᱮ ᱪᱮᱫ ᱞᱮᱠᱟ ᱧᱮᱞ ᱧᱟᱢᱚᱜ ᱠᱟᱱᱟ ᱵᱩᱜᱤ ᱥᱮ ᱵᱟᱹᱲᱤᱡ ᱦᱳᱭ ᱦᱳᱭᱼᱦᱳᱭ ᱦᱮᱸ ᱚ ᱟᱨ ᱤᱱᱟᱹ ᱥᱟᱶᱛᱮ ᱦᱚᱲᱢᱚ ᱵᱩᱜᱤ ᱡᱩᱫᱟᱹ ᱞᱟᱹᱜᱤᱫ ᱪᱮᱫ ᱠᱟ ᱪᱤᱠᱤᱛᱪᱷᱟ ᱧᱟᱢᱚᱜ ᱠᱟᱱᱟ ᱪᱮᱫ ᱞᱮᱠᱟ ᱵᱟᱸᱠᱩᱲᱟ ᱦᱚᱱᱚᱛᱨᱮ ᱨᱩᱣᱟᱹ ᱦᱟᱹᱥᱩ ᱨᱟᱱ ᱢᱩᱨᱜᱟᱹᱱ ᱥᱩᱡᱳᱜ ᱥᱩᱵᱤᱫᱷᱟ ᱯᱮ ᱧᱟᱢᱫᱟ ᱥᱚᱨᱠᱟᱨ ᱯᱟᱦᱴᱟ ᱠᱷᱚᱱ ᱟᱪᱪᱷᱟ ᱤᱱᱟᱹ ᱥᱟᱶᱛᱮ ᱟᱯᱮ ᱚᱱᱟ ᱵᱟᱸᱠᱩᱲᱟ ᱦᱚᱱᱚᱛᱨᱮ ᱨᱮᱸᱜᱮᱪ ᱥᱤᱠᱠᱷᱟᱹᱨ ᱡᱚᱢ ᱤᱫᱤ ᱠᱟᱛᱮᱜ ᱛᱤᱱᱟᱹᱜ ᱟᱱᱟᱴ ᱮᱴᱠᱮᱴᱚᱲᱮ ᱧᱟᱢᱚᱜ ᱠᱟᱱᱟ ᱚᱱᱟ ᱵᱟᱨᱮᱛᱮ ᱢᱤᱫᱵᱟᱨ ᱠᱟᱛᱷᱟ ᱞᱟᱹᱭᱢᱮ ᱟᱪᱪᱷᱟ ᱟᱯᱮ ᱵᱟᱸᱠᱩᱲᱟ ᱦᱚᱱᱚᱛᱨᱮ ᱚᱱᱮ ᱚᱱᱟ ᱠᱚᱢ ᱵᱮᱥᱤ ᱱᱟᱯᱟᱭ ᱛᱮᱜᱮ ᱥᱚᱨᱠᱟᱨ ᱯᱟᱦᱴᱟ ᱠᱷᱚᱡ ᱜᱚᱲᱚ ᱥᱚᱯᱚᱦᱚᱫ ᱯᱮ ᱧᱟᱢᱫᱟ ᱟᱪᱪᱷᱟᱼᱟᱪᱪᱷᱟ ᱴᱷᱤᱠ ᱜᱮᱭᱟ ᱵᱟᱹᱵᱩ ᱛᱟᱦᱚᱞᱮ ᱚᱞᱚᱜ ᱡᱤᱭᱚᱱ ᱠᱟᱱ ᱛᱟᱢᱟ ᱯᱟᱹᱴᱷᱩᱣᱟᱹ ᱠᱟᱱᱟᱢ ᱵᱟᱝ ᱛᱟᱦᱚᱞᱮ ᱥᱚᱨᱠᱟᱨ ᱯᱟᱦᱴᱟ ᱠᱷᱚᱱ ᱠᱷᱮᱞᱳᱰ ᱤᱫᱤ ᱠᱟᱛᱮᱜ ᱛᱤᱱᱟᱹᱜ ᱪᱮᱫ ᱞᱮᱠᱟ ᱜᱚᱲᱚ ᱥᱚᱯᱚᱦᱚᱫ ᱧᱟᱢᱚᱜ ᱠᱟᱱᱟ ᱟᱯᱮ ᱦᱚᱱᱚᱛᱨᱮ ᱟᱪᱪᱷᱟ ᱦᱳᱭ ᱦᱳᱭ ᱢᱟ ᱛᱟᱦᱚᱞᱮ ᱮᱜ ᱟᱹᱰᱤ ᱟᱹᱰᱤ ᱥᱟᱨᱦᱟᱣ ᱟᱹᱰᱤᱜᱟᱱ ᱠᱩᱠᱞᱤ ᱨᱮᱱᱟᱜ ᱛᱮᱞᱟᱢ ᱮᱢ ᱟᱹᱫᱤᱧᱟ ᱥᱮ ᱵᱟᱲᱟᱭ ᱫᱟᱲᱮᱭᱟᱫᱟ ᱟᱨ ᱦᱳᱭ ᱢᱟ ᱛᱟᱦᱚᱞᱮ ᱛᱮᱦᱮᱧ ᱫᱚ ᱱᱤᱝᱠᱟᱹ ᱜᱮ ᱡᱚᱦᱟᱨ